ᱦᱳᱭ ᱤᱧ ᱦᱚᱸ ᱜᱤᱫᱽᱨᱟᱹ ᱨᱮ ᱵᱤᱨᱫᱟᱹᱜᱟᱲ ᱤᱧ ᱪᱟᱞᱟᱣ ᱞᱮᱱᱟ ᱚᱱᱟ ᱨᱮᱭᱟᱜ ᱧᱩᱛᱩᱢ ᱫᱚ ᱦᱩᱭᱩᱜ ᱠᱟᱱᱟ ᱵᱤᱨᱵᱷᱩᱢ ᱰᱤᱥᱴᱤᱠ ᱨᱮᱱᱟᱜ ᱵᱮᱲ ᱜᱨᱟᱢ ᱯᱚᱞᱞᱤ ᱥᱮᱵᱟ ᱱᱤᱠᱮᱛᱚᱱ ᱩᱪᱪᱚ ᱵᱤᱫᱽᱫᱟᱞᱚᱭ